ᱦᱮᱞᱳ ᱤᱧ ᱢᱩᱨᱢᱩ ᱦᱳᱴᱮᱞ ᱨᱤᱱᱤᱡ ᱥᱴᱟᱯ ᱤᱧ ᱢᱮᱱᱮᱫᱼᱟ ᱤᱧᱟᱹᱜ ᱫᱚ ᱥᱩᱥᱚᱢᱟ ᱧᱩᱛᱩᱢ ᱤᱧᱟᱹᱜ ᱟᱫᱚ ᱟᱢ ᱫᱚ ᱫᱷᱟᱱᱤ ᱥᱚᱨᱮᱱ ᱵᱷᱤᱡᱤᱴᱟᱨᱮᱢ ᱢᱮᱱᱮᱫᱼᱟ ᱥᱮ ᱤᱧ ᱫᱚ ᱱᱟᱜ ᱜᱳᱵᱳᱨᱫᱷᱚᱱ ᱡᱟᱭᱜᱟ ᱠᱷᱚᱱᱤᱧ ᱢᱮᱱᱮᱫᱼᱟ ᱟᱫᱚ ᱟᱞᱮᱭᱟᱜ ᱫᱚ ᱦᱳᱴᱮᱞ ᱛᱮ ᱦᱩᱱᱟᱹᱝ ᱢᱤᱫ ᱫᱤᱱ ᱜᱟᱱ ᱵᱷᱤᱡᱤᱴ ᱛᱮᱢ ᱦᱤᱡᱩᱜᱼᱟ ᱦᱩᱱᱟᱹᱝ ᱟᱨ ᱱᱚᱸᱰᱮ ᱫᱚ ᱟᱹᱰᱤ ᱰᱷᱮᱨ ᱱᱟᱱᱟ ᱯᱨᱚᱠᱟᱨᱟᱜ ᱡᱚᱢᱟᱜᱼᱧᱩᱣᱟᱜ ᱞᱮ ᱛᱮᱭᱟᱨᱟ ᱟᱫᱚ ᱦᱤᱡᱩᱜᱼᱟᱢ ᱦᱩᱱᱟᱹᱝ ᱵᱷᱤᱡᱤᱴ ᱤᱫᱤᱭᱟᱢ

ᱟᱨ ᱦᱤᱡᱩᱜ ᱢᱮ ᱱᱚᱸᱰᱮ ᱱᱚᱸᱰᱮ ᱦᱟᱛᱟ ᱠᱷᱚᱱᱟᱜ ᱫᱚ ᱫᱩ ᱠᱤᱞᱳᱢᱤᱴᱟᱨ ᱜᱟᱱ ᱵᱚᱞᱚᱜ ᱦᱩᱭᱩᱜᱼᱟ ᱱᱚᱛᱮ ᱢᱟᱬᱟᱝ ᱥᱮᱫ ᱟᱨ ᱡᱩᱫᱤ ᱡᱟᱦᱟᱸᱱᱟᱜ ᱮᱴᱠᱮᱴᱚᱬᱮ ᱦᱚᱨ ᱨᱮ ᱦᱩᱭᱩᱜ ᱠᱷᱟᱱ ᱚᱱᱟ ᱫᱚ ᱤᱱᱠᱟᱹ ᱟᱨᱚ ᱯᱷᱳᱱ ᱛᱮ ᱡᱮᱜᱟᱡᱳᱜᱟᱞᱟᱝ ᱟᱨ ᱱᱚᱸᱰᱮ ᱫᱚ ᱠᱟᱺᱪ ᱥᱚᱥᱛᱟ ᱦᱚᱸ ᱥᱚᱥᱛᱟ ᱜᱮᱭᱟ ᱡᱚᱢᱼᱧᱩ ᱟᱨ ᱱᱚᱸᱰᱮᱱᱟᱜ ᱡᱟᱦᱟᱸ ᱜᱮ ᱵᱷᱤᱭᱩᱡ ᱠᱟᱱᱟ ᱛᱟᱞᱮ ᱡᱟᱦᱟᱸ ᱫᱩᱲᱩᱵ ᱨᱮᱱᱟᱜ ᱡᱟᱭᱜᱟ ᱛᱟᱞᱮ ᱦᱮᱱᱟᱜᱼᱟ ᱚᱱᱟ ᱫᱚᱢᱮ ᱛᱟᱞᱮ ᱱᱟᱯᱟᱭᱟ ᱵᱮᱥᱟ ᱟᱨ ᱮᱥᱤ ᱞᱟᱛᱟᱨ ᱨᱮᱜᱮ ᱡᱚᱢ ᱧᱩ ᱦᱚᱸ ᱦᱩᱭᱩᱜᱼᱟ ᱟᱨ ᱡᱟᱦᱟᱸᱛᱤᱱᱟᱹᱜ ᱜᱮ ᱚᱱᱠᱟᱱᱟᱜ ᱡᱚᱢᱟᱜ ᱦᱮᱱᱟᱜᱼᱟ ᱚᱱᱟ ᱠᱚᱫᱚ ᱡᱚᱛᱚ ᱞᱟᱜᱮ ᱜᱮᱞᱮ ᱵᱮᱱᱟᱣᱟ ᱵᱟᱞᱮ ᱵᱟᱥᱠᱮ ᱦᱚᱪᱚᱣᱟᱜᱼᱟ ᱥᱮ ᱩᱱᱟᱹᱜ ᱫᱤᱱ ᱫᱚ ᱵᱟᱞᱮ ᱫᱚᱦᱚᱭᱟ ᱟᱨ ᱟᱞᱮ ᱫᱚ ᱱᱚᱣᱟ ᱦᱳᱴᱮᱞ ᱠᱷᱚᱱᱟᱜ ᱫᱚ ᱚᱱᱞᱟᱭᱤᱱ ᱦᱚᱸᱞᱮ ᱰᱮᱞᱤᱵᱷᱟᱨᱤᱭᱟ ᱟᱨ ᱡᱩᱫᱤ ᱚᱱᱞᱟᱭᱤᱱ ᱠᱚ ᱚᱱᱠᱟ ᱜᱮᱯᱮ ᱫᱚᱨᱠᱟᱨᱚᱜ ᱠᱟᱱᱟ ᱰᱷᱮᱨ ᱫᱷᱟᱨᱟ ᱥᱟᱸᱜᱮ ᱫᱷᱟᱨᱟ ᱞᱟᱹᱜᱤᱫ ᱡᱚᱢᱟᱜᱜ ᱠᱚ ᱩᱱᱠᱩ ᱠᱚᱦᱚᱸᱞᱮ ᱮᱢᱟᱣᱟᱠᱚᱣᱟ ᱦᱚᱸ ᱡᱩᱫᱤ ᱚᱱᱠᱟᱱ ᱥᱩᱵᱤᱫᱷᱟ ᱞᱮᱠᱟᱱ ᱡᱟᱭᱜᱟ ᱨᱮᱜᱮᱯᱮ ᱛᱟᱦᱮᱱᱟ ᱮᱱᱠᱷᱟᱱ ᱫᱚᱞᱮ ᱮᱢ ᱫᱟᱲᱮᱭᱟᱯᱮ ᱜᱮᱭᱟ ᱦᱚᱸ ᱦᱳᱭ ᱛᱚᱵᱮ ᱦᱤᱡᱩᱜ ᱯᱮ ᱢᱤᱫ ᱫᱤᱱ ᱫᱚ ᱦᱳᱭ ᱛᱚᱵᱮ ᱦᱤᱡᱩᱜ ᱯᱮ ᱱᱟᱦᱟᱜ ᱡᱚᱛᱚ ᱦᱚᱲ ᱜᱮ ᱦᱤᱡᱩᱜ ᱯᱮ ᱵᱷᱤᱡᱤᱴ ᱯᱮ ᱟᱞᱮᱭᱟᱜ ᱢᱩᱨᱢᱩ ᱦᱳᱴᱮᱞ ᱛᱟᱞᱮ ᱴᱷᱤᱠᱜᱮᱭᱟ ᱛᱚᱵᱮ ᱦᱤᱡᱩᱜ ᱯᱮ ᱱᱟᱦᱟᱜ ᱞᱟᱜᱮ ᱫᱷᱟᱨᱟ ᱜᱮ ᱦᱚᱸ ᱛᱚᱵᱮ ᱴᱷᱤᱠᱜᱮᱭᱟ ᱦᱳᱭ